ᱤᱧᱟ ᱜ ᱤᱥᱤᱱᱟᱜ ᱡᱚᱢᱧᱩᱣᱟᱜ ᱢᱩᱫᱽ ᱨᱮᱫᱚ ᱦᱩᱭᱩᱜ ᱠᱟᱱᱟ ᱜᱩᱲ ᱯᱤᱴᱷᱟᱹ ᱰᱩᱸᱵᱩᱜ ᱡᱤᱞᱯᱤᱴᱷᱟᱹ ᱟᱨ ᱦᱚᱸ ᱮᱢᱟᱱ ᱛᱮᱭᱟᱜ ᱠᱩ ᱡᱤᱞᱯᱤᱴᱷᱟᱹ ᱨᱮᱫᱚ ᱡᱟᱹᱥᱛᱤᱠᱟᱭ ᱛᱮ ᱦᱚᱞᱚᱝ ᱟᱨ ᱡᱤᱞ ᱜᱤ ᱚᱱᱟ ᱡᱤᱞᱯᱤᱴᱷᱟᱹ ᱨᱮᱫᱚ ᱯᱟᱹᱦᱤᱞ ᱨᱮ ᱡᱤᱞ ᱛᱤᱠᱤ ᱞᱟᱦᱟ ᱦᱩᱭᱩᱜ ᱟ ᱛᱤᱠᱤ ᱠᱟᱛᱮᱜ ᱦᱚᱞᱚᱝ ᱥᱟᱶ ᱞᱚᱴᱚᱨᱼᱯᱚᱴᱚᱨ ᱠᱟᱛᱮᱜ ᱯᱟᱛᱲᱟ ᱯᱟᱛᱲᱟᱨᱮ ᱫᱟᱞ ᱢᱤᱫ ᱠᱟᱛᱮᱜ ᱤᱥᱤᱱ ᱦᱩᱭᱩᱜᱼᱟ ᱟᱨ ᱜᱩᱲᱯᱤᱴᱷᱟᱹ ᱫᱚ ᱦᱚᱞᱚᱝ ᱦᱚᱞᱚᱝ ᱟᱨ ᱜᱩᱲ ᱚᱱᱟ ᱦᱚᱞᱚᱝ ᱟᱨ ᱜᱩᱲ ᱞᱟᱯᱴᱟᱼᱞᱟᱹᱯᱴᱤ ᱠᱟᱛᱮᱜ ᱚᱱᱟᱦᱚᱸ ᱚᱱᱠᱟᱜᱤ ᱫᱟᱞ ᱢᱤᱫ ᱠᱟᱛᱮᱜ ᱥᱟᱠᱟᱢ ᱨᱮ ᱯᱤᱴᱷᱟᱹ ᱦᱩᱭᱩᱜᱼᱟ ᱟᱨ ᱰᱩᱸᱵᱩᱜ ᱰᱩᱸᱵᱩᱜ ᱫᱚ ᱴᱩᱠᱩᱡ ᱪᱮᱛᱟᱱ ᱫᱟᱜᱨᱮ ᱞᱟᱫᱤ ᱠᱟᱛᱮᱜ ᱵᱟᱯᱷᱟᱣ ᱦᱩᱭᱩᱜᱼᱟ ᱚᱠᱟ ᱚᱠᱟᱫᱚ ᱚᱱᱟ ᱜᱩᱲ ᱯᱤᱴᱷᱟᱹ ᱰᱩᱸᱵᱩᱜ ᱫᱚ ᱪᱤᱱᱤ ᱦᱚᱠᱩ ᱢᱮᱥᱟᱞᱟᱜ ᱟᱨ ᱚᱠᱟ ᱚᱠᱟ ᱴᱚᱴᱷᱟ ᱨᱮᱫᱚ ᱵᱩᱞᱩᱝ ᱛᱮᱦᱚᱸ ᱠᱩ ᱤᱥᱤᱱ ᱜᱮᱭᱟ